ᱤᱧ ᱤᱛᱩᱱ ᱟᱥᱲᱟ ᱨᱮ ᱯᱟᱲᱦᱟᱜ ᱚᱠᱛᱚ ᱯᱟᱲᱦᱟᱣ ᱟᱠᱟᱹᱫᱟᱹᱧ ᱥᱮ ᱞᱟᱹᱭ ᱟᱸᱡᱚᱢ ᱟᱠᱟᱹᱫᱤᱧᱟᱹ ᱟᱠᱚ ᱵᱚᱦᱩᱫ ᱠᱤᱪᱷᱩ ᱡᱟᱦᱟᱣᱟᱜ ᱜᱚᱞᱯᱷᱚ ᱠᱚᱦᱚᱸ ᱥᱮ ᱟᱵᱚ ᱥᱟᱱᱛᱟᱲ ᱥᱚᱢᱟᱡᱽ ᱨᱮᱱ ᱡᱮᱢᱚᱱ ᱥᱤᱫᱩ ᱠᱟᱹᱱᱩ ᱛᱤᱞᱠᱟᱹ ᱢᱩᱨᱢᱩ ᱢᱩᱨᱢᱩ ᱵᱤᱨᱥᱟ ᱢᱩᱱᱰᱟ ᱩᱱᱠᱩ ᱠᱚᱣᱟᱜ ᱜᱚᱞᱯᱷᱚ ᱠᱚᱦᱚᱸ ᱟᱸᱡᱚᱢ ᱟᱠᱟᱫᱟᱹᱧ ᱤᱧ ᱢᱟᱢᱟ ᱟᱭᱳ ᱛᱟᱠᱚ ᱴᱷᱮᱱ ᱥᱮ ᱥᱮ ᱜᱚᱲᱚᱢ ᱦᱟᱲᱟᱢ ᱛᱟᱠᱚ ᱴᱷᱮᱱ ᱟᱸᱡᱚᱢ ᱟᱠᱟᱫ ᱜᱤᱭᱟᱹᱧ ᱥᱤᱫᱩ ᱠᱟᱹᱱᱩ ᱦᱚᱸ ᱟᱵᱚ ᱥᱟᱱᱛᱟᱲ ᱥᱚᱢᱟᱡᱽ ᱯᱷᱩᱨᱜᱟᱹᱞ ᱞᱟᱹᱜᱤᱫᱛᱮ ᱞᱟᱹᱲᱦᱟᱹᱭ ᱞᱮᱫᱟᱠᱤᱱ ᱵᱚᱢ ᱵᱚᱱᱫᱷᱩᱠ ᱵᱟᱹᱠᱤᱱ ᱵᱚᱛᱚᱨᱟᱜ ᱛᱟᱦᱮᱱᱟ ᱟᱜ ᱥᱟᱨ ᱠᱟᱹᱯᱤᱭᱟᱛᱮᱜ ᱠᱤᱱ ᱞᱟᱹᱲᱦᱟᱹᱭ ᱞᱮᱜᱼᱟ ᱥᱟᱨᱡᱚᱢ ᱥᱟᱠᱟᱢ ᱛᱮᱠᱤᱱ ᱜᱤᱨᱟᱹ ᱟᱜ ᱠᱚ ᱛᱟᱦᱮᱱᱟ ᱵᱷᱚᱜᱽᱱᱟᱰᱤ ᱟᱹᱛᱩ ᱨᱮᱠᱚ ᱞᱟᱹᱲᱦᱟᱹᱭ ᱞᱮᱫᱟᱠᱚ ᱟᱵᱚᱣᱟᱜ ᱱᱚᱣᱟ ᱵᱷᱟᱨᱚᱛ ᱫᱤᱥᱚᱢ ᱯᱷᱩᱨᱜᱟᱹᱞ ᱞᱟᱹᱜᱤᱫ ᱛᱮ ᱤᱝᱨᱮᱡᱽ ᱠᱚᱣᱟᱜ ᱥᱟᱥᱚᱱ ᱠᱷᱚᱱ ᱢᱟᱱᱮ ᱵᱟᱧᱪᱟᱜ ᱞᱟᱹᱜᱤᱫ ᱛᱮ ᱠᱤᱱ ᱠᱩᱨᱩᱢᱩᱴᱩ ᱞᱮᱫᱟ ᱟᱨᱦᱚᱸ ᱚᱱᱟ ᱢᱟᱲᱟᱝ ᱨᱮᱦᱚᱸ ᱛᱟᱦᱮᱸ ᱠᱟᱱᱟ ᱛᱤᱞᱠᱟᱹ ᱢᱩᱨᱢᱩ ᱩᱱᱤᱦᱚᱸ ᱟᱵᱚ ᱥᱟᱱᱛᱟᱲ ᱥᱚᱢᱟᱡᱽ ᱫᱤᱠᱩ ᱤᱝᱨᱮᱡᱽ ᱤᱝᱨᱮᱡᱽ ᱢᱟᱱᱮ ᱫᱤᱠᱩ ᱴᱷᱮᱱ ᱠᱷᱚᱱ ᱢᱟᱱᱮ ᱵᱟᱧᱪᱟᱣ ᱞᱟᱹᱜᱤᱫ ᱛᱮᱠᱚ ᱞᱟᱹᱲᱦᱟᱹᱭ ᱞᱮᱫᱟ ᱟᱠᱚᱣᱟᱜ ᱢᱟᱭᱟᱝ ᱠᱚ ᱮᱢ ᱠᱟᱜᱼᱟ ᱟᱚ ᱵᱷᱟᱨᱚᱛ ᱫᱤᱥᱚᱢ ᱞᱟᱹᱜᱤᱫ ᱛᱮ ᱥᱤᱫᱩ ᱠᱟᱹᱱᱩ ᱦᱚᱸ ᱥᱤᱫᱩ ᱠᱟᱹᱱᱩ ᱠᱤᱱ ᱛᱟᱯᱟᱢ ᱛᱩᱯᱩᱫ ᱞᱮᱫᱟᱠᱤᱱ ᱟᱜᱼᱥᱟᱨ ᱠᱟᱹᱯᱤᱭᱟᱛᱮᱫ ᱡᱤᱣᱤ ᱪᱟᱞᱟᱜ ᱢᱟᱭᱟᱝ ᱟᱹᱛᱩ ᱵᱟᱝᱠᱤᱱ ᱵᱚᱛᱚᱨ ᱞᱮᱱᱟ ᱟᱨ ᱟᱹᱛᱩ ᱟᱹᱛᱩ ᱠᱤᱱ ᱜᱤᱨᱟᱹᱣᱟᱫ ᱛᱟᱦᱮᱱᱟ ᱥᱟᱨᱡᱚᱢ ᱥᱟᱠᱟᱢ ᱛᱮᱠᱤᱱ ᱜᱤᱨᱟᱹᱣᱟᱫ ᱛᱟᱦᱮᱱ ᱟᱨ ᱵᱷᱚᱜᱽᱱᱟᱰᱤ ᱟᱹᱛᱩ ᱨᱮᱠᱚ ᱞᱟᱹᱲᱦᱟᱹᱭ ᱞᱮᱱᱟ ᱟᱜᱼᱥᱟᱨ ᱠᱟᱹᱯᱤᱭᱟᱛᱮᱜ ᱠᱤᱱ ᱧᱤᱨ ᱥᱩᱨ ᱞᱮᱱᱟᱠᱤᱱ ᱦᱩᱞ ᱥᱮᱸᱜᱮᱞ ᱛᱮᱠᱤᱱ ᱧᱤᱨ ᱵᱚᱞᱚ ᱞᱮᱱᱟ ᱡᱤᱣᱤ ᱪᱟᱞᱟᱜ ᱢᱟᱭᱟᱝ ᱟᱹᱛᱩ ᱵᱟᱹᱠᱤᱱ ᱵᱚᱛᱚᱨ ᱞᱮᱱᱟ ᱩᱱᱠᱤᱱ ᱟᱵᱚ ᱞᱟᱹᱜᱤᱫ ᱛᱮ ᱩᱱᱠᱩ ᱠᱚ ᱡᱤᱶᱤ ᱠᱚ ᱟᱞᱟᱭ ᱟᱠᱟᱫᱟ ᱟᱵᱚ ᱵᱷᱟᱨᱚᱛ ᱫᱤᱥᱚᱢ ᱥᱟᱹᱫᱷᱤᱱ ᱞᱟᱹᱜᱤᱫ ᱛᱮ ᱱᱤᱛᱦᱚᱸ ᱩᱱᱠᱩᱣᱟᱜ ᱱᱟᱢ ᱰᱟᱠ ᱥᱮ ᱩᱱᱠᱩᱣᱟᱜ ᱠᱟᱛᱷᱟ ᱫᱚ ᱱᱤᱛᱦᱚᱸ ᱢᱟᱱᱮ ᱟᱵᱚ ᱥᱮ ᱤᱧ ᱪᱮᱛᱟᱱ ᱨᱮ ᱜᱩᱨᱞᱟᱹᱜ ᱜᱮᱭᱟ ᱥᱮ ᱤᱧ ᱩᱱᱠᱩᱣᱟᱜ ᱜᱚᱞᱯᱷᱚ ᱱᱤᱛ ᱦᱚᱸᱧ ᱟᱸᱡᱚᱢ ᱞᱮᱠᱷᱟᱱ ᱤᱧᱟᱹᱜ ᱢᱚᱱᱮ ᱡᱤᱶᱤ ᱢᱚᱦᱤᱛᱚᱜ ᱛᱤᱧᱟ